ᱤᱧ ᱡᱩᱫᱤ ᱢᱚᱬᱮ ᱜᱚᱴᱮᱡ ᱰᱮᱴ ᱠᱚ ᱩᱭᱦᱟᱹᱨ ᱦᱚᱪᱚᱧᱟ ᱛᱟᱦᱚᱞᱮ ᱤᱧᱟᱹᱜ ᱯᱩᱭᱞᱚ ᱨᱮᱜᱮ ᱩᱭᱦᱟᱹᱨ ᱦᱤᱡᱩᱜᱼᱟ ᱤᱧᱟᱹᱜ ᱡᱟᱱᱟᱢ ᱢᱟᱦᱟ ᱫᱚ ᱦᱩᱭᱩᱜ ᱠᱟᱱᱟ ᱪᱚᱵᱤᱥᱮ ᱢᱟᱨᱪ ᱡᱮ ᱦᱤᱞᱳᱜ ᱤᱧ ᱱᱚᱣᱟ ᱫᱷᱟᱹᱨᱛᱤ ᱯᱩᱨᱤ ᱨᱤᱧ ᱦᱮᱡᱽ ᱞᱮᱱᱟ ᱚᱱᱟ ᱥᱟᱶᱛᱮ ᱤᱧᱟᱹᱜ ᱩᱭᱦᱟᱹᱨ ᱦᱤᱡᱩᱜᱼᱟ ᱯᱟᱪᱮᱭ ᱢᱮ ᱡᱮ ᱦᱤᱞᱳᱜ ᱜᱩᱨᱩ ᱜᱚᱢᱠᱮᱭ ᱟᱵᱚᱨᱮᱱ ᱜᱩᱨᱩ ᱜᱚᱢᱠᱮ ᱯᱚᱸᱰᱤᱛ ᱨᱟᱜᱷᱩᱱᱟᱛᱷ ᱢᱩᱨᱢᱩᱭ ᱡᱟᱱᱟᱢ ᱞᱮᱱ ᱫᱚ ᱚᱱᱟ ᱥᱟᱶᱛᱮ ᱩᱭᱦᱟᱹᱨ ᱦᱤᱡᱩᱜᱼᱟ ᱯᱚᱱᱮᱨᱳᱭ ᱟᱜᱚᱥᱴ ᱡᱮ ᱦᱤᱞᱳᱜ ᱟᱵᱚᱣᱟᱜ ᱵᱷᱟᱨᱚᱛ ᱱᱚᱣᱟ ᱵᱷᱟᱨᱚᱛ ᱫᱤᱥᱚᱢ ᱱᱚᱣᱟ ᱥᱤᱧ ᱚᱛ ᱫᱤᱥᱚᱢ ᱥᱟᱫᱷᱤᱱ ᱵᱚ ᱧᱟᱢ ᱞᱮᱫ ᱫᱚ ᱤᱝᱨᱮᱡᱽ ᱴᱷᱮᱱ ᱠᱷᱚᱱ ᱚᱱᱟ ᱥᱟᱶᱛᱮ ᱩᱭᱦᱟᱹᱨ ᱦᱤᱡᱩᱜᱼᱟ ᱛᱤᱨᱤᱥᱟ ᱡᱩᱱ ᱦᱩᱞ ᱢᱟᱦᱟ ᱟᱵᱚ ᱥᱟᱱᱛᱟᱲ ᱠᱚᱵᱚᱱ ᱦᱩᱞ ᱞᱮᱫ ᱫᱚ ᱟᱨ ᱚᱱᱟ ᱥᱟᱶᱛᱮ ᱩᱭᱦᱟᱹᱨ ᱦᱤᱡᱩᱜ ᱛᱤᱧᱟᱹᱵᱟᱭᱤᱥᱮ ᱰᱤᱥᱮᱢᱵᱚᱨ ᱡᱮ ᱦᱤᱞᱳᱜ ᱫᱚ ᱟᱵᱚ ᱥᱟᱱᱛᱟᱲᱤ ᱯᱟᱹᱨᱥᱤ ᱡᱤᱛᱠᱟᱹᱨ ᱢᱟᱦᱟ ᱟᱵᱚᱭᱟᱜ ᱱᱚᱣᱟ ᱥᱟᱱᱛᱟᱲᱤ ᱯᱟᱹᱨᱥᱤ ᱱᱚᱣᱟ ᱟᱹᱰᱤ ᱢᱚᱡᱽ ᱟᱹᱰᱤ ᱱᱟᱯᱟᱭ ᱱᱚᱣᱟ ᱯᱟᱹᱨᱥᱤ ᱟᱵᱚ ᱱᱚᱣᱟ ᱥᱚᱝᱵᱤᱫᱷᱟᱱ ᱨᱮᱫᱚ ᱥᱮᱞᱮᱫ ᱞᱮᱱᱟ